ᱡᱷᱟᱲᱠᱷᱚᱸᱰ ᱨᱮᱱ ᱦᱚᱲ ᱠᱚ ᱟᱠᱚᱣᱟᱜ ᱞᱟᱭᱼᱞᱟᱠᱪᱟᱨ ᱥᱮᱨᱣᱟ ᱵᱟᱧᱪᱟᱣ ᱫᱚᱦᱚᱭ ᱞᱟᱹᱜᱤᱫ ᱛᱮ ᱥᱮᱫᱟᱭ ᱠᱷᱚᱱᱜᱮ ᱟᱠᱚᱣᱟᱜ ᱟᱹᱨᱤᱪᱟᱹᱞᱤ ᱞᱟᱭᱼᱞᱟᱠᱪᱟᱨ ᱫᱚ ᱥᱮᱫᱟᱭ ᱠᱷᱚᱱ ᱜᱮᱠᱚ ᱪᱟᱨᱪᱟ ᱟᱹᱜᱩ ᱟᱠᱟᱫᱼᱟ ᱟᱨ ᱱᱤᱛ ᱦᱚᱸᱠᱚ ᱪᱟᱨᱪᱟᱣ ᱟᱹᱜᱩᱭᱮᱫ ᱜᱮᱭᱟ ᱟᱨ ᱪᱟᱨᱪᱟᱣ ᱟᱠᱟᱫ ᱜᱮᱠᱚ ᱛᱟᱦᱮᱱᱟ ᱱᱚᱣᱟ ᱫᱚ ᱡᱚᱛᱚ ᱦᱚᱲᱟᱜ ᱟᱥᱟ ᱟᱨ ᱠᱩᱠᱢᱩ ᱠᱟᱱ ᱜᱮᱭᱟ ᱪᱮᱫᱟᱜ ᱥᱮ ᱟᱵᱚᱣᱟᱜ ᱞᱟᱭᱼᱞᱟᱠᱪᱟᱨ ᱮᱱᱮᱡ ᱥᱮᱨᱮᱧ ᱱᱚᱣᱟ ᱠᱚ ᱵᱟᱧᱪᱟᱣ ᱫᱚᱦᱚ ᱫᱚ ᱟᱵᱚᱣᱟᱜ ᱟᱹᱰᱤ ᱢᱟᱨᱟᱝ ᱟᱹᱜᱤᱵᱷᱟᱨ ᱫᱟᱹᱭᱠᱟᱹ ᱠᱟᱱᱟ ᱟᱨ ᱞᱟᱹᱠᱛᱤ ᱦᱚᱸ ᱠᱟᱱᱟ ᱚᱱᱟ ᱞᱮᱠᱟᱛᱮ ᱱᱚᱰᱮᱱᱟᱜ ᱞᱟᱭᱼᱞᱟᱠᱪᱟᱨ ᱭᱟ ᱮᱱᱮᱡ ᱥᱮᱨᱮᱧ ᱠᱚ ᱢᱮᱱᱟᱜᱼᱟ ᱫᱚᱝ ᱞᱟᱜᱽᱬᱮ ᱵᱟᱦᱟ ᱥᱚᱦᱚᱨᱟᱭ ᱟᱨ ᱱᱚᱝᱠᱟᱜᱮ ᱰᱟᱱᱴᱟ ᱨᱤᱡᱷᱟᱹ ᱫᱳᱸᱜᱮᱲ ᱱᱚᱝᱠᱟ ᱟᱭᱢᱟ ᱞᱮᱠᱟᱱ ᱞᱟᱠᱪᱟᱨ ᱮᱱᱮᱡ ᱠᱚ ᱢᱮᱱᱟᱜ ᱛᱟᱵᱚᱱᱟ ᱱᱚᱣᱟᱠᱚ ᱵᱟᱧᱪᱟᱣ ᱟᱨ ᱫᱩᱜ ᱫᱚᱦᱚ ᱥᱮ ᱡᱳᱜᱟᱣ ᱫᱚᱦᱚ ᱡᱚᱛᱚᱱ ᱫᱚᱦᱚ ᱞᱟᱹᱜᱤᱫ ᱟᱵᱚ ᱱᱚᱣᱟ ᱟᱵᱚ ᱥᱮᱨᱣᱟ ᱨᱮ ᱡᱮᱢᱚᱱ ᱛᱟᱦᱮᱱ ᱢᱟ ᱟᱞᱚ ᱦᱤᱲᱤᱧᱚᱜ ᱢᱟ ᱟᱨ ᱟᱵᱚ ᱨᱮᱱ ᱦᱤᱡᱩᱜ ᱠᱟᱱ ᱯᱤᱲᱦᱤ ᱨᱮᱱ ᱜᱤᱫᱽᱨᱟᱹ ᱯᱤᱫᱽᱨᱟᱹ ᱠᱚ ᱥᱮ ᱟᱵᱚᱨᱮᱱ ᱯᱚ ᱯᱚᱝᱲᱟ ᱠᱚ ᱚᱱᱟ ᱠᱚᱠᱚ ᱧᱮᱞ ᱢᱟ ᱟᱨ ᱠᱚ ᱧᱟᱢ ᱢᱟ ᱱᱚᱣᱟ ᱠᱚ ᱟᱥᱟ ᱠᱟᱛᱮᱫ ᱟᱵᱚ ᱥᱟᱱᱟᱢ ᱠᱚᱵᱚᱱ ᱪᱷᱩᱴᱟᱹᱜᱼᱟ ᱟᱨ ᱱᱤᱭᱟᱹ ᱠᱚᱜᱮ ᱢᱮᱱ ᱠᱟᱛᱮᱫ ᱡᱚᱦᱟᱨ